ᱟᱫᱚ ᱜᱟᱹᱰᱤ ᱤᱫᱤ ᱠᱟᱛᱮᱫ ᱢᱮᱱ ᱜᱟᱱᱚᱜᱚᱜᱼᱟ ᱥᱟᱜᱟᱲ ᱜᱟᱹᱰᱤ ᱰᱩᱞᱩᱝ ᱜᱟᱹᱰᱤ ᱥᱟᱶᱛᱮ ᱵᱟ ᱰᱩᱞᱩᱝ ᱜᱟᱹᱰᱤ ᱩᱰᱟᱹᱜ ᱜᱟᱹᱰᱤ ᱨᱮᱹᱞ ᱜᱟᱹᱰᱤ ᱥᱟᱶᱛᱮ ᱰᱷᱚᱸᱜᱟ ᱜᱟᱹᱰᱤ